ᱦᱮᱸ ᱤᱧ ᱫᱚ ᱢᱟᱱᱮ ᱵᱟᱵᱯᱞᱟ ᱯᱟᱛᱲᱟ ᱯᱷᱩᱲᱩᱜ ᱠᱚᱫᱚ ᱵᱮᱱᱟᱣ ᱫᱩᱧ ᱵᱟᱲᱟᱭ ᱜᱮᱭᱟᱼᱛᱷᱚᱲᱟ ᱛᱷᱚᱲᱟ ᱢᱟᱱᱮ ᱟᱹᱰᱤ ᱵᱮᱥ ᱛᱮᱫᱚ ᱵᱟᱝ ᱦᱟᱱᱟ ᱵᱟᱯᱞᱟ ᱚᱲᱟᱜ ᱠᱚᱨᱮᱞ ᱜᱮᱞᱮ ᱵᱮᱱᱟᱣ ᱵᱟᱲᱟᱭᱟ ᱟᱨ ᱤᱭᱟᱹ ᱯᱷᱩᱲᱩᱜ ᱦᱚᱸ ᱚᱱᱟ ᱦᱟᱺᱰᱤ ᱪᱚᱰᱚᱨ ᱞᱟᱹᱜᱤᱫ ᱞᱮ ᱵᱮᱱᱟᱣ ᱵᱟᱲᱟᱭᱟ ᱟᱨ ᱚᱱᱟ ᱯᱚᱨᱚᱵᱽ ᱠᱚᱨᱮ ᱤᱱᱟᱹ ᱡᱤᱞ ᱯᱤᱴᱷᱟᱹ ᱞᱟᱹᱜᱤᱫ ᱦᱚᱸ ᱯᱟᱛᱲᱟ ᱥᱟᱠᱟᱢ ᱨᱮᱱᱟᱜ ᱞᱮ ᱵᱮᱱᱟᱣᱟ ᱟᱨ ᱚᱱᱟ ᱨᱮᱜᱮ ᱞᱮ ᱡᱤᱞ ᱠᱚᱞᱮ ᱯᱤᱴᱷᱟᱹ ᱵᱟᱲᱟᱭᱟ ᱤᱱᱟᱹᱛᱮ ᱮᱱᱮ ᱤᱱᱟᱹᱜ ᱜᱟᱱ ᱜᱮ ᱯᱟᱛᱲᱟ ᱠᱚᱫᱚ ᱵᱮᱱᱟᱣ ᱫᱚ ᱤᱱᱟᱹᱜ ᱜᱟᱱ ᱜᱤᱧ ᱵᱟᱰᱟᱭᱟ ᱡᱮ ᱯᱟᱛᱲᱟ ᱟᱨ ᱚᱱᱟ ᱦᱟᱺᱰᱤ ᱪᱚᱰᱚᱨ ᱞᱮᱠᱟ ᱯᱷᱩᱲᱩᱜ ᱟᱨ ᱤᱱᱟᱹ ᱠᱚᱜᱮᱧ ᱵᱟᱰᱟᱭᱟ ᱤᱧ ᱫᱚ